ᱤᱧᱟᱹᱜ ᱟᱛᱳ ᱥᱩᱨ ᱥᱩᱯᱩᱨ ᱨᱮ ᱟᱹᱰᱤ ᱟᱭᱢᱟ ᱜᱟᱱ ᱜᱩᱱ ᱢᱮᱱᱟᱜ ᱟᱠᱟᱫᱟ ᱡᱮᱞᱮᱠᱟ ᱟᱞᱮ ᱟᱛᱳ ᱥᱩᱨ ᱨᱮᱜᱮ ᱢᱮᱱᱟᱜ ᱟᱠᱟᱫᱟ ᱦᱟᱹᱛᱤᱢᱟᱨᱟ ᱵᱩᱨᱩ ᱚᱱᱟ ᱠᱷᱚᱱᱟᱜ ᱠᱟᱡ ᱥᱟᱺᱜᱤᱧ ᱨᱮ ᱢᱮᱱᱟᱜ ᱟᱠᱟᱫᱟ ᱢᱟᱰᱨᱟᱥᱤᱱᱤ ᱵᱩᱨᱩ ᱟᱨ ᱢᱮᱱᱟᱜ ᱟᱠᱟᱫᱟ ᱢᱟᱨᱟᱝ ᱵᱩᱨᱩ ᱤᱧ ᱫᱚ ᱡᱟᱦᱟᱸᱭ ᱤᱧ ᱥᱟᱸᱜᱷᱟᱨᱤᱭᱟᱹ ᱠᱚ ᱢᱮᱱᱟᱜ ᱠᱟᱫ ᱠᱚᱣᱟ ᱩᱱᱠᱩ ᱦᱤᱡᱩᱜ ᱞᱟᱹᱜᱤᱫ ᱤᱧ ᱡᱮ ᱱᱚᱣᱟ ᱤᱧᱟᱜ ᱟᱛᱳ ᱥᱩᱨ ᱥᱩᱯᱩᱨ ᱨᱮ ᱟᱹᱰᱤ ᱟᱭᱟ ᱜᱟᱱ ᱜᱮ ᱵᱩᱨᱩ ᱢᱮᱱᱟᱜ ᱟᱠᱟᱫᱟ ᱡᱟᱦᱟᱸ ᱵᱩᱨᱩ ᱫᱚ ᱧᱮᱞ ᱡᱚᱝ ᱞᱮᱠᱟᱱᱟᱜ ᱵᱩᱨᱩ ᱠᱟᱱᱟ ᱥᱮ ᱥᱟᱺᱜᱤᱧ ᱥᱟᱺᱜᱤᱧ ᱠᱷᱚᱱᱟᱜ ᱦᱚᱸ ᱱᱚᱣᱟ ᱵᱩᱨᱩ ᱧᱮᱞ ᱞᱟᱹᱜᱤᱫ ᱛᱮ ᱦᱚᱲ ᱠᱚᱠᱚ ᱦᱤᱡᱩᱜᱼᱟ ᱛᱚ ᱵᱮᱥᱤ ᱫᱚ ᱵᱟᱝ ᱥᱟᱺᱜᱤᱧᱟ ᱟᱛᱳ ᱠᱷᱚᱱᱟᱜ ᱥᱳᱨ ᱜᱮᱭᱟ ᱚᱱᱟ ᱞᱟᱹᱜᱤᱫᱛᱮ ᱤᱧ ᱦᱚᱸᱧ ᱢᱮᱛᱟ ᱠᱚᱣᱟ ᱡᱟᱦᱟᱸᱭ ᱥᱟᱸᱜᱷᱟᱨᱤᱭᱟᱹ ᱠᱚ ᱢᱮᱱᱟᱜ ᱟᱠᱟᱫ ᱠᱚᱣᱟ ᱱᱚᱣᱟ ᱵᱩᱨᱩ ᱦᱚᱸᱠᱚ ᱧᱮᱞ ᱤᱫᱤᱭ ᱢᱟ